ᱦᱮᱸ ᱵᱷᱟᱨᱚᱛ ᱨᱮᱭᱟᱜ ᱠᱤᱪᱷᱩ ᱮᱱᱮᱡ ᱦᱚᱨᱟ ᱠᱚᱧ ᱵᱟᱰᱟᱭᱟ ᱡᱮᱢᱚᱱ ᱵᱟᱦᱟ ᱥᱚᱦᱚᱨᱟᱭ ᱫᱟᱸᱥᱟᱭ ᱠᱟᱨᱟᱢ ᱱᱚᱣᱟ ᱠᱚᱫᱚ ᱤᱭᱟᱹ ᱚᱠᱛᱚ ᱡᱟᱱᱤᱡ ᱡᱮᱢᱚᱱ ᱵᱟᱦᱟ ᱫᱚ ᱯᱷᱟᱹᱜᱩᱱ ᱵᱚᱸᱜᱟ ᱟᱨ ᱠᱟᱨᱟᱢ ᱫᱚ ᱟᱭ ᱚᱱᱟ ᱮᱴᱟᱜ ᱥᱚᱢᱚᱭ ᱟᱨ ᱫᱟᱸᱥᱟᱭ ᱫᱚ ᱫᱟᱸᱥᱟᱭ ᱵᱚᱸᱜᱟ ᱨᱮᱵᱚᱱ ᱢᱟᱱᱟᱣᱟ ᱟᱨ ᱫᱟᱸᱥᱟᱭ ᱨᱮᱫᱚ ᱠᱚᱲᱟ ᱦᱚᱯᱚᱱ ᱠᱚ ᱡᱮᱢᱚᱱ ᱱᱟᱦᱟᱜ ᱠᱚ ᱩᱱᱠᱩ ᱦᱚᱸ ᱛᱤᱨᱞᱟᱹ ᱠᱚᱣᱟᱜ ᱦᱤᱸᱥ ᱞᱮᱠᱟ ᱥᱟᱡᱟᱣ ᱠᱟᱛᱮᱫ ᱠᱚ ᱪᱟᱞᱟᱜᱼᱟ ᱟᱨ ᱵᱚᱦᱚᱜ ᱨᱮ ᱢᱟᱨᱟᱜ ᱤᱞᱠᱚ ᱞᱟᱜᱟᱣ ᱡᱚᱝᱼᱚᱜᱼᱟ ᱟᱨ ᱛᱤᱨᱮ ᱜᱷᱚᱱᱴᱟ ᱠᱚ ᱟᱨ ᱵᱷᱩᱣᱟᱹᱝ ᱠᱚᱠᱚ ᱤᱫᱤᱭᱟ ᱟᱨ ᱟᱹᱰᱤ ᱢᱚᱡᱽ ᱜᱮ ᱢᱟᱱᱮ ᱚᱲᱟᱜ ᱚᱲᱟᱜ ᱠᱚ ᱫᱟᱬᱟᱱᱟ ᱱᱚᱣᱟ ᱫᱚ ᱥᱮᱫᱟᱭ ᱡᱩᱜᱽᱨᱮ ᱡᱮᱢᱚᱱ ᱫᱮᱵᱤ ᱫᱩᱨᱜᱟᱹ ᱠᱤᱱ ᱟᱫᱞᱮᱱᱟ ᱩᱱᱠᱤᱱ ᱯᱟᱸᱡᱟ ᱧᱟᱢ ᱨᱩᱣᱟᱹᱲ ᱞᱟᱹᱜᱤᱫ ᱛᱮ ᱱᱚᱣᱟ ᱫᱚ ᱱᱚᱣᱟ ᱮᱱᱮᱡ ᱫᱚᱠᱚ ᱥᱤᱨᱡᱟᱹᱣ ᱟᱠᱟᱫ ᱛᱟᱵᱚᱱᱟ ᱟᱵᱚ ᱨᱮᱱ ᱩᱱᱠᱩ ᱦᱟᱯᱲᱟᱢ ᱠᱚᱜᱮ ᱚᱱᱟᱛᱮ ᱵᱚᱪᱷᱚᱨᱜᱮ ᱵᱚᱪᱷᱚᱨ ᱫᱟᱸᱥᱟᱭ ᱵᱚᱸᱜᱟ ᱥᱮᱴᱮᱨ ᱞᱮᱱᱠᱷᱟᱱ ᱟᱫᱚ ᱫᱟᱸᱥᱟᱭ ᱫᱟᱬᱟᱱ ᱠᱚ ᱮᱦᱚᱵᱟ ᱟᱨ ᱚᱱᱟ ᱩᱱᱠᱤᱱ ᱩᱭᱦᱟᱹᱨ ᱯᱟᱸᱡᱟ ᱧᱟᱢ ᱞᱟᱹᱜᱤᱫ ᱛᱮᱜᱮ ᱱᱚᱣᱟ ᱮᱱᱮᱡ ᱥᱮᱨᱮᱧ ᱫᱚᱠᱚ ᱮᱦᱚᱵ ᱦᱚᱴᱚ ᱠᱟᱫᱼᱟ